ᱟᱹᱵᱩ ᱡᱚᱛᱚ ᱦᱚᱲᱜᱮ ᱜᱮᱥ ᱥᱩᱱᱩᱢ ᱵᱮᱵᱚᱦᱟᱨ ᱜᱮᱭᱟᱵᱚᱱ ᱜᱮᱥ ᱵᱚᱱ ᱵᱮᱵᱚᱦᱟᱨᱟ ᱜᱮᱥ ᱛᱮᱫᱚ ᱫᱟᱠᱟ ᱩᱛᱩ ᱤᱥᱤᱱ ᱚᱱᱟ ᱞᱟᱹᱜᱤᱫ ᱜᱮᱥ ᱵᱮᱵᱚᱦᱟᱨ ᱦᱩᱭᱩᱜᱼᱟ ᱥᱩᱱᱩᱢ ᱡᱟᱦᱟᱸ ᱵᱮᱵᱚᱦᱟᱨ ᱥᱩᱱᱩᱢ ᱵᱮᱜᱚᱨ ᱡᱟᱦᱟᱱᱟᱜ ᱜᱮ ᱥᱤᱵᱤᱞ ᱥᱚᱲᱚᱢ ᱩᱛᱩ ᱵᱟᱝ ᱜᱟᱱᱚᱜᱼᱟ ᱚᱱᱟ ᱠᱷᱟᱹᱛᱤᱨ ᱛᱚᱵᱮ ᱢᱮᱱᱠᱷᱟᱱ ᱛᱤᱱᱟᱹᱜ ᱥᱩᱵᱤᱫᱷᱟ ᱜᱮᱭᱟ ᱩᱱᱟᱹᱜ ᱚᱥᱩᱵᱤᱫᱷᱟ ᱦᱚᱸ ᱢᱮᱱᱟᱜ ᱜᱮᱭᱟ